ᱦᱮᱸ ᱦᱮᱞᱳ ᱦᱮᱸ ᱢᱚᱡᱽ ᱜᱮ ᱟᱢᱜᱮ ᱦᱮᱸ ᱪᱮᱫ ᱠᱟᱱᱟ ᱠᱷᱟᱹᱞᱤᱢ ᱫᱟᱬᱟ ᱵᱟᱲᱟᱭ ᱠᱟᱱᱟ ᱚᱲᱟᱜ ᱨᱮ ᱠᱟᱹᱢᱤ ᱦᱮᱱᱟᱜ ᱛᱩᱞᱩᱡ ᱟᱨ ᱩᱛᱩ ᱛᱮᱭᱟᱜ ᱠᱚ ᱪᱟᱵᱟᱣ ᱠᱟᱱᱟ ᱛᱮᱦᱮᱧ ᱫᱚ ᱦᱟᱴ ᱠᱟᱱᱟ ᱩᱛᱩ ᱛᱮᱭᱟᱜ ᱟᱹᱜᱩᱭ ᱢᱮ ᱥᱚᱵᱽᱡᱤ ᱪᱟᱵᱟᱣ ᱠᱟᱱᱟ ᱟᱹᱞᱩ ᱠᱚ ᱢᱟᱹᱨᱤᱪ ᱢᱚᱥᱞᱟ ᱠᱚ ᱦᱮᱸ ᱦᱮᱸ ᱩᱥᱟᱹᱨᱟᱢ ᱦᱮᱡ ᱜᱚᱫᱚᱜᱼᱟ ᱵᱟᱠᱷᱟᱱ ᱟᱹᱭᱩᱵ ᱫᱚ ᱦᱟᱸᱜ ᱪᱮᱫ ᱤᱧ ᱩᱛᱩᱭᱟ ᱞᱚᱣᱟ ᱢᱟ ᱦᱟᱲᱟᱢ ᱪᱟᱵᱟ ᱠᱟᱛᱮᱫ ᱧᱩᱨᱦᱟᱹᱭᱮᱱ ᱩᱥᱟᱹᱨᱟ ᱛᱮᱜᱮᱢ ᱦᱤᱡᱩᱜᱼᱟ ᱟᱨ ᱵᱟᱠᱷᱟᱱ ᱫᱚ ᱟᱢᱫᱚ ᱠᱟᱹᱢᱤ ᱦᱚᱸ ᱵᱟᱢ ᱠᱟᱹᱢᱤᱭᱟ ᱟᱨ ᱵᱟᱠᱷᱟᱱ ᱪᱮᱫ ᱛᱮᱢ ᱟᱹᱥᱩᱞᱚᱜᱼᱟ ᱵᱟᱢ ᱠᱟᱹᱢᱤ ᱞᱮᱠᱷᱟᱱ ᱫᱚ ᱫᱚᱠᱟᱱ ᱠᱚᱦᱚᱸ ᱢᱚᱡᱽ ᱛᱮᱞᱟᱝ ᱪᱟᱞᱟᱣᱟ ᱚᱱᱟ ᱫᱚᱠᱟᱱ ᱨᱮᱦᱚᱸ ᱵᱟᱢ ᱟᱹᱜᱩᱭᱫᱟ ᱰᱷᱮᱹᱨ ᱰᱷᱮᱹᱨ ᱠᱷᱟᱹᱞᱤ ᱠᱮᱵᱚᱞ ᱜᱮᱢ ᱟᱹᱜᱩ ᱠᱟᱜ ᱠᱟᱱᱟ ᱟᱫᱚ ᱤᱧᱫᱚᱧ ᱟᱹᱜᱩ ᱫᱟᱲᱮᱭᱟᱜᱼᱟ ᱥᱟᱭᱠᱮᱹᱞ ᱪᱟᱞᱟᱣ ᱢᱚᱡᱽ ᱛᱮ ᱵᱟᱹᱧ ᱵᱟᱲᱟᱭᱟ ᱥᱟᱭᱠᱮᱹᱞ ᱦᱚᱸ ᱵᱟᱹᱲᱤᱡ ᱜᱮᱭᱟ ᱜᱤᱫᱽᱨᱟᱹᱧ ᱥᱮᱸᱫᱽᱨᱟ ᱵᱟᱲᱟ ᱠᱮᱫ ᱠᱚᱣᱟ ᱵᱟᱠᱚ ᱨᱮᱵᱮᱱ ᱠᱟᱱᱟ ᱢᱮᱱ ᱵᱟᱲᱟᱣᱟᱫ ᱠᱚᱜᱮᱭᱟ ᱚᱱᱠᱟᱭ ᱫᱟᱠᱚ ᱤᱧᱫᱚ ᱵᱟᱹᱧ ᱪᱟᱞᱟᱜᱼᱟ ᱦᱚᱲ ᱨᱮᱱ ᱜᱤᱫᱽᱨᱟᱹ ᱫᱚᱢ ᱪᱤᱠᱟᱹᱭᱮᱭᱟ ᱵᱟᱭ ᱪᱟᱞᱟᱜ ᱠᱷᱟᱱ ᱫᱚ ᱪᱮᱫ ᱵᱟᱠᱚ ᱟᱸᱡᱚᱢᱟ ᱮᱱᱛᱮᱫ ᱦᱚᱲ ᱨᱮᱱ ᱜᱤᱫᱽᱨᱟᱹ ᱫᱚ ᱪᱤᱠᱟᱹ ᱠᱚᱣᱟ ᱟᱨ ᱛᱤᱱᱟᱹᱜ ᱮᱢ ᱢᱮᱛᱟᱭᱟ ᱵᱟᱠᱚ ᱠᱚ ᱢᱮᱱᱟ ᱟᱠᱚ ᱠᱚ ᱫᱚᱠᱟᱱ ᱠᱟᱫᱟ ᱟᱨ ᱥᱚᱭᱫᱟ ᱵᱟᱠᱚ ᱟᱹᱜᱩ ᱫᱟᱲᱮᱭᱟᱜ ᱠᱟᱱᱟ ᱟᱞᱮ ᱠᱚ ᱟᱹᱜᱩ ᱦᱚᱪᱚᱭᱮᱫ ᱮᱭᱟ ᱵᱟᱹᱧ ᱡᱚᱢᱟ ᱟᱨ ᱵᱟᱹᱧ ᱪᱟᱞᱟᱜᱼᱟ ᱟᱢ ᱜᱮᱪᱚ ᱠᱷᱟᱹᱞᱤᱢ ᱫᱟᱬᱟ ᱵᱟᱲᱟᱭᱟ ᱮᱱᱛᱮᱫ ᱥᱚᱭᱫᱟ ᱠᱚ ᱵᱟᱝ ᱛᱟᱦᱮᱱ ᱠᱷᱟᱱ ᱫᱚ ᱟᱹᱜᱩ ᱠᱟᱜ ᱢᱮ ᱰᱷᱮᱹᱨ ᱰᱷᱮᱹᱨ ᱟᱨ ᱤᱧ ᱫᱚᱧ ᱟᱹᱠᱷᱨᱤᱧᱟ ᱤᱧᱫᱚ ᱜᱚᱜᱚ ᱦᱚᱲᱫᱚ ᱛᱤᱱᱟᱹᱜ ᱟᱪᱪᱷᱟ ᱥᱟᱭᱠᱮᱹᱞ ᱠᱚ ᱤᱱᱟᱹᱜ ᱢᱚᱡᱽ ᱛᱮ ᱪᱟᱞᱟᱣ ᱦᱚᱸ ᱵᱟᱹᱧ ᱵᱟᱲᱟᱭᱟ ᱪᱤᱠᱟᱹᱧ ᱟᱹᱜᱩᱭᱟ ᱡᱟᱦᱟᱸ ᱠᱚᱨᱮᱫ ᱦᱚᱲ ᱠᱚᱧ ᱴᱷᱚᱠᱠᱚᱨ ᱞᱮᱠᱚ ᱠᱷᱟᱱ ᱵᱟᱠᱚ ᱤᱭᱟᱹᱧᱟ ᱵᱟᱠᱚ ᱫᱟᱞᱤᱧᱟ ᱟᱹᱪᱩ ᱞᱮᱠᱷᱟᱱ ᱜᱮ ᱵᱟᱹᱧ ᱵᱟᱹᱧ ᱥᱟᱦᱚᱸᱥᱫᱟ ᱟᱹᱜᱩ ᱚᱱᱟᱛᱮ ᱵᱟᱹᱧ ᱪᱟᱞᱟᱜ ᱠᱟᱱᱟ ᱜᱟᱯᱟ ᱠᱷᱚᱱ ᱫᱚ ᱦᱟᱱᱟ ᱴᱟᱺᱰᱤᱧ ᱤᱫᱤᱧᱟ ᱟᱨ ᱴᱟᱺᱰᱤ ᱨᱮᱢ ᱪᱟᱞᱟᱣ ᱪᱮᱫ ᱦᱚᱪᱚᱧᱟ ᱢᱚᱡᱽ ᱛᱮ ᱦᱮᱸ ᱦᱮᱡ ᱜᱚᱫᱚᱜ ᱢᱮ ᱠᱟᱹᱢᱤ ᱜᱮ ᱠᱟᱹᱢᱤ ᱜᱮᱢᱟ ᱵᱟᱢ ᱟᱸᱡᱚᱢ ᱟᱢ ᱢᱟ ᱠᱷᱟᱹᱞᱤ ᱟᱢ ᱪᱮᱫ ᱮᱢ ᱪᱤᱠᱟᱹᱭᱟᱢ ᱪᱤᱠᱟᱹᱭᱟᱢ ᱨᱚᱲ ᱜᱮᱢᱟ ᱵᱟᱢ ᱟᱸᱡᱚᱢᱟ ᱟᱫᱚ ᱪᱤᱠᱟᱹᱛᱮᱢ ᱠᱟᱹᱢᱤᱭᱟ ᱪᱤᱠᱟᱛᱮ ᱱᱤᱛᱚᱜ ᱫᱚ ᱦᱩᱲᱩ ᱠᱚ ᱟᱯᱷᱚᱨ ᱦᱩᱭᱩᱜᱼᱟ ᱠᱷᱟᱹᱞᱤᱢ ᱫᱟᱬᱟ ᱵᱟᱲᱟᱭ ᱠᱟᱱᱟ ᱦᱩᱲᱩ ᱦᱚᱸ ᱵᱟᱵᱚᱱ ᱟᱯᱷᱚᱨ ᱠᱟᱫᱟ ᱟᱯᱷᱚᱨ ᱦᱩᱭᱩᱜᱼᱟ ᱫᱟᱜ ᱞᱮᱠᱷᱟᱱ ᱫᱚ ᱪᱤᱠᱟᱹᱢ ᱟᱯᱷᱚᱨᱟ ᱵᱟᱛᱟᱨ ᱵᱟᱢ ᱧᱟᱢᱟ ᱫᱚᱦᱚᱭᱫᱟᱢ ᱦᱮᱸ